ᱟᱞᱮ ᱟᱹᱛᱩ ᱨᱮ ᱦᱩᱰᱤᱧ ᱦᱩᱰᱤᱧ ᱡᱤᱱᱤᱥ ᱠᱷᱚᱱ ᱟᱹᱰᱤᱜᱟᱱ ᱠᱚ ᱵᱮᱯᱟᱨᱟ ᱟᱨ ᱡᱟᱦᱟᱸ ᱞᱮᱠᱟ ᱦᱟᱴᱟᱜ ᱠᱷᱟᱹᱧᱪᱤ ᱴᱷᱮᱱ ᱠᱷᱚᱱ ᱡᱤᱵᱽᱼᱡᱚᱱᱛᱩ ᱴᱷᱮᱱ ᱠᱷᱚᱱ ᱩᱛᱩ ᱴᱷᱮᱱ ᱠᱷᱚᱱ ᱡᱟᱦᱟᱸ ᱞᱮᱠᱟ ᱩᱛᱩ ᱠᱚ ᱪᱟᱥ ᱟᱠᱚ ᱟᱨᱠᱚ ᱟᱹᱠᱨᱤᱧᱟ ᱟᱨ ᱚᱱᱠᱟᱜᱮ ᱦᱟᱴᱟᱜ ᱠᱷᱟᱹᱧᱪᱤ ᱦᱚᱸ ᱵᱮᱱᱟᱣ ᱟᱠᱚ ᱟᱨᱠᱚ ᱟᱹᱠᱨᱤᱧᱟ ᱡᱤᱵᱽᱼᱡᱚᱱᱛᱩ ᱦᱚᱸ ᱦᱩᱰᱤᱧ ᱠᱷᱚᱱ ᱠᱚ ᱢᱟᱨᱟᱝ ᱠᱚᱣᱟ ᱢᱟᱨᱟᱝ ᱦᱚᱪᱚ ᱠᱟᱛᱮᱫ ᱠᱚ ᱦᱚᱯᱚᱱ ᱦᱚᱪᱚ ᱠᱚᱣᱟ ᱦᱚᱯᱚᱱ ᱦᱚᱪᱚ ᱥᱮ ᱩᱱᱠᱩ ᱠᱚ ᱢᱟᱨᱟᱝ ᱠᱚᱣᱟ ᱩᱱᱠᱩ ᱠᱚ ᱜᱚᱡ ᱠᱟᱛᱮᱫ ᱡᱤᱞ ᱠᱚ ᱟᱹᱠᱨᱤᱧ ᱠᱟᱛᱮᱫ ᱠᱷᱟᱱ ᱩᱱᱠᱩ ᱦᱚᱸ ᱠᱚ ᱵᱮᱯᱟᱨᱟ ᱵᱮᱯᱟᱨ ᱠᱟᱛᱮᱫ ᱟᱭᱢᱟ ᱯᱩᱭᱥᱟᱹ ᱠᱚ ᱟᱨᱡᱟᱣᱟ ᱟᱨ ᱚᱱᱟ ᱯᱩᱭᱥᱟᱹ ᱟᱨᱡᱟᱣ ᱠᱟᱛᱮᱫ ᱟᱠᱚᱣᱟᱜ ᱜᱷᱟᱨᱚᱸᱡᱽ ᱠᱚ ᱪᱟᱞᱟᱣᱟ ᱜᱷᱟᱨᱚᱸᱡᱽ ᱠᱚ ᱪᱟᱞᱟᱣᱟ ᱚᱱᱠᱟᱜᱮ ᱦᱩᱰᱤᱧ ᱦᱩᱰᱤᱧ ᱠᱤᱥᱟᱹᱱ ᱴᱷᱮᱱ ᱠᱷᱚᱱ ᱢᱟᱨᱟᱝ ᱢᱟᱨᱟᱝ ᱠᱤᱥᱟᱹᱱ ᱦᱟᱹᱵᱤᱡ ᱠᱚ ᱵᱮᱵᱽᱥᱟᱭᱟ ᱟᱨ ᱟᱠᱚᱣᱟᱜ ᱜᱷᱟᱨᱚᱸᱡᱽ ᱠᱚ ᱪᱟᱞᱟᱣᱟ ᱚᱱᱟ ᱚᱱᱠᱟᱜᱮ ᱡᱚᱛᱚ ᱦᱚᱲ ᱦᱚᱲ ᱠᱚ ᱵᱮᱵᱽᱥᱟᱭᱟ ᱟᱨ ᱟᱠᱚᱣᱟᱜ ᱜᱷᱟᱨᱚᱸᱡᱽ ᱠᱚ ᱪᱟᱞᱟᱣᱟ ᱟᱨ ᱯᱩᱭᱥᱟᱹ ᱟᱨᱡᱟᱣᱟ ᱠᱟᱛᱮᱫ ᱟᱨ ᱵᱮᱵᱽᱥᱟ ᱠᱟᱛᱮᱫ ᱜᱮᱠᱚ ᱟᱨᱡᱟᱣ ᱠᱟᱛᱮᱫ ᱟᱠᱚᱣᱟᱜ ᱜᱷᱟᱨᱚᱸᱡᱽ ᱠᱚ ᱪᱟᱞᱟᱣᱟ ᱟᱨ ᱚᱱᱟ ᱜᱷᱟᱨᱚᱸᱡᱽ ᱪᱟᱞᱟᱣ ᱠᱟᱛᱮᱫ ᱚᱱᱠᱟᱜᱮ ᱵᱮᱵᱽᱥᱟ ᱠᱟᱛᱮᱫ ᱟᱹᱰᱤ ᱠᱚ ᱟᱹᱰᱤ ᱠᱚ ᱰᱮᱵᱷᱞᱚᱯᱮᱜᱼᱟ ᱟᱨ ᱡᱚᱛᱚ ᱢᱟᱱᱚᱣᱟ ᱜᱮ ᱚᱱᱟ ᱠᱷᱟᱹᱛᱤᱨ ᱱᱤᱛᱚᱜ ᱡᱟᱹᱥᱛᱤ ᱵᱮᱵᱥᱟ ᱥᱮᱫ ᱜᱮᱠᱚ ᱪᱟᱞᱟᱜ ᱠᱟᱱᱟ ᱡᱮᱢᱚᱱ ᱵᱮᱵᱽᱥᱟᱭ ᱨᱮᱫᱚ ᱥᱤᱢᱤᱛ ᱥᱚᱢᱚᱭ ᱵᱟᱝ ᱞᱟᱜᱟᱜᱼᱟ ᱟᱨ ᱥᱤᱢᱤᱛ ᱥᱚᱢᱚᱭ ᱨᱮ ᱥᱤᱢᱤᱛ ᱯᱩᱭᱥᱟᱹᱢ ᱤᱱᱠᱟᱢ ᱫᱟᱲᱮᱭᱟᱜᱼᱟ